ᱤᱧᱟᱹᱜ ᱚᱲᱟᱜ ᱨᱮ ᱥᱤᱢ ᱥᱩᱠᱨᱤ ᱰᱟᱝᱨᱟ ᱢᱮᱨᱚᱢ ᱡᱚᱛᱚᱜᱤᱧ ᱟᱹᱥᱩᱞᱮᱜ ᱠᱚᱣᱟ ᱛᱚᱵᱮ ᱢᱤᱫᱴᱮᱱ ᱜᱟᱹᱭ ᱫᱚ ᱦᱚᱯᱚᱱ ᱠᱟᱱ ᱛᱤᱧᱟ ᱜᱟᱹᱭ ᱦᱚᱯᱚᱱ ᱠᱟᱛᱮ ᱛᱳᱣᱟ ᱧᱩ ᱦᱚᱸ ᱵᱷᱟᱜᱮ ᱜᱮ ᱦᱩᱭᱩᱜ ᱠᱟᱱ ᱛᱤᱧᱟᱹ ᱪᱮᱫᱟᱜ ᱥᱮ ᱫᱤᱱᱟᱹᱢ ᱦᱤᱞᱳᱜ ᱜᱷᱟᱥ ᱜᱮᱛ ᱠᱟᱛᱮᱧ ᱡᱚᱢ ᱦᱚᱪᱚᱭᱮᱭᱟ ᱟᱨ ᱛᱮᱦᱮᱧ ᱜᱟᱯᱟ ᱫᱤᱱ ᱢᱟ ᱡᱚᱸᱰᱨᱟ ᱥᱟᱠᱟᱢ ᱠᱚ ᱢᱮᱱᱟᱜᱼᱟ ᱡᱚᱱᱰᱨᱟ ᱥᱟᱠᱟᱢ ᱠᱚ ᱦᱮᱴᱮᱡ ᱤᱫᱤ ᱠᱟᱛᱮᱧ ᱡᱚᱢ ᱦᱚᱪᱚᱭᱮᱭᱟ ᱜᱟᱹᱭ ᱦᱚᱸ ᱰᱷᱮᱨ ᱰᱷᱮᱨ ᱮ ᱛᱳᱣᱟᱭᱮᱜ ᱠᱟᱱ ᱛᱤᱧᱟᱹ ᱟᱨ ᱚᱱᱟᱛᱮ ᱡᱚᱢ ᱵᱟᱛᱨᱟᱣ ᱜᱮ ᱦᱩᱭᱩᱜ ᱠᱟᱱᱟ ᱟᱨ ᱥᱤᱢ ᱠᱚᱦᱚᱸ ᱠᱚ ᱵᱤᱞᱤ ᱞᱮᱫᱟ ᱮᱸᱜᱟᱭ ᱵᱩᱨᱥᱤᱭᱟᱫᱮ ᱛᱟᱦᱮᱱᱟ ᱵᱩᱨᱥᱤ ᱨᱮᱜᱮᱭ ᱪᱚᱴᱟᱜ ᱠᱮᱜ ᱠᱚᱣᱟ ᱦᱚᱯᱚᱱ ᱱᱟᱠᱚ ᱫᱤᱱᱟᱹᱢ ᱦᱤᱞᱳᱜ ᱡᱚᱢ ᱤᱧ ᱮᱢᱟᱣ ᱠᱚ ᱠᱟᱱᱟ ᱠᱷᱚᱸᱫᱮ ᱟᱨ ᱢᱚᱡᱽ ᱜᱮᱠᱚ ᱥᱟᱸᱜᱮᱭᱠᱟᱱ ᱛᱤᱧᱟ ᱟᱨ ᱥᱩᱠᱨᱤ ᱦᱚᱸ ᱥᱮᱛᱟᱜ ᱞᱮᱱᱠᱷᱟᱡ ᱞᱩᱵᱩᱜ ᱤᱧ ᱮᱢᱟᱭᱟ ᱛᱤᱠᱤᱱ ᱞᱮᱱᱠᱷᱟᱡ ᱢᱤᱫ ᱫᱷᱟᱣ ᱟᱹᱭᱩᱵ ᱞᱮᱱᱠᱷᱟᱡ ᱢᱤᱫ ᱫᱷᱟᱣ ᱛᱚᱵᱮ ᱡᱚᱢᱮᱜ ᱠᱷᱟᱱ ᱞᱩᱵᱩᱜ ᱠᱚ ᱥᱟᱥᱛᱷᱚ ᱠᱚ ᱵᱷᱟᱞᱚ ᱢᱳᱴᱟᱣ ᱠᱟᱱ ᱛᱟᱭᱟ ᱵᱟᱯᱞᱟ ᱨᱮ ᱜᱚᱡ ᱦᱩᱭᱩᱜᱼᱟ ᱵᱷᱟᱞᱚ ᱵᱷᱟᱞᱚ ᱰᱮᱲ ᱢᱟᱹᱦᱱᱟᱹ ᱥᱩᱠᱨᱤ ᱫᱚ ᱢᱮᱱᱟᱭ ᱛᱤᱧᱟᱹ